ᱦᱮᱞᱳ ᱤᱧ ᱫᱚ ᱱᱚᱰᱮ ᱵᱟᱸᱫᱽᱞᱩ ᱠᱷᱚᱱᱤᱧ ᱞᱟᱹᱭ ᱮᱫᱟ ᱨᱟᱥᱢᱩᱱᱤ ᱢᱮᱱ ᱫᱟᱹᱧ ᱢᱤᱫᱴᱮᱱ ᱠᱩᱨᱛᱤᱧ ᱚᱰᱟᱨ ᱞᱮᱫᱟ ᱚᱱᱟ ᱠᱩᱨᱛᱤ ᱱᱚᱶᱟ ᱞᱚᱝ ᱠᱩᱨᱛᱤ ᱠᱟᱱᱟ ᱱᱤᱭᱟᱹ ᱯᱤᱝ ᱠᱟᱞᱟᱨ ᱢᱚᱫᱽᱫᱷᱮ ᱚᱱᱟ ᱪᱮᱫ ᱞᱮᱠᱟ ᱫᱟᱢ ᱯᱟᱲᱟᱜᱼᱟ ᱚᱱᱟ ᱜᱮᱛᱚ ᱠᱳᱢᱯᱟᱱᱤ ᱫᱚ ᱪᱮᱫ ᱠᱳᱢᱯᱟᱱᱤᱧ ᱚᱰᱟᱨ ᱞᱮᱫᱟ ᱚᱱᱟ ᱫᱚ ᱵᱟᱹᱧ ᱫᱤᱥᱟᱹᱭ ᱮᱫᱟ ᱠᱤᱱᱛᱩ ᱤᱧ ᱫᱚ ᱱᱤᱭᱟᱹ ᱥᱟᱭᱤᱡᱽ ᱜᱤᱧ ᱚᱰᱟᱨ ᱞᱮᱫᱟ ᱪᱩᱣᱟᱞᱞᱤᱥ ᱥᱟᱭᱤᱡᱽ ᱛᱟᱦᱮᱸ ᱠᱟᱱᱟ ᱱᱤᱭᱟᱹ ᱵᱤᱥᱟᱞ ᱢᱟᱨᱴᱷ ᱠᱷᱚᱱ ᱢᱮᱱᱮᱫ ᱠᱟᱱ ᱛᱟᱦᱮᱸᱫ ᱤᱧ ᱵᱤᱥᱟᱞ ᱢᱟᱨᱴᱷ ᱨᱮ ᱤᱭᱟᱹ ᱞᱮᱫᱟ

ᱚᱻ ᱥᱟᱲᱮ ᱟᱴ ᱥᱚ ᱴᱟᱠᱟ ᱚᱱᱟ ᱨᱮᱭᱟᱜᱤᱭᱟᱹ ᱞᱮᱜᱤᱱᱥ ᱦᱚᱸ ᱢᱮᱱᱟᱜᱼᱟ ᱞᱮᱜᱤᱱᱥ ᱵᱟ ᱳᱲᱱᱟ ᱥᱮᱴ ᱢᱮᱱᱟᱜᱼᱟ ᱦᱮᱸ ᱦᱮᱸ

ᱚᱻ ᱟᱨ ᱱᱤᱭᱟᱹ ᱠᱤᱪᱨᱤᱜ ᱨᱮᱭᱟᱜ ᱠᱳᱣᱟᱞᱤᱴᱤ ᱪᱮᱫ ᱞᱮᱠᱟ

ᱦᱮᱸ

ᱚᱻ ᱚᱱᱟ ᱜᱮᱧ ᱞᱟᱹᱭ ᱮᱫᱟ ᱛᱟᱦᱞᱮ ᱤᱧ ᱚᱱᱟ ᱠᱩᱨᱛᱤᱧ ᱦᱟᱛᱟᱣ ᱠᱤᱭᱟᱹᱧ ᱟᱨᱮᱧ ᱦᱟᱛᱟᱣᱟᱹᱧ

ᱡᱩᱫᱟᱹ ᱡᱩᱫᱟᱹ ᱢᱮᱱᱟᱜ ᱜᱮᱭᱟ

ᱰᱤᱥᱠᱟᱣᱩᱸᱱ ᱢᱮᱱᱟᱜᱼᱟ ᱚᱻ ᱚᱱᱟᱜᱮᱧ ᱞᱟᱹᱭᱮᱫ ᱠᱟᱱ ᱛᱟᱦᱞᱮ ᱱᱤᱭᱟᱹ ᱠᱩᱨᱛᱤᱧ ᱦᱟᱛᱟᱣᱟᱹᱧ ᱚᱻ ᱴᱷᱤᱠ ᱜᱮᱭᱟ ᱛᱟᱦᱞᱮ ᱛᱟᱞᱦᱮ ᱤᱧ ᱦᱟᱛᱟᱣᱟᱹᱧ ᱚᱱᱟ ᱠᱩᱨᱛᱤ